ᱤᱧ ᱱᱤᱛᱚᱜᱦᱚᱸ ᱡᱮ ᱤᱭᱟᱹ ᱚᱱᱟ ᱚᱱᱟᱴ ᱨᱮᱥᱤᱯᱤ ᱵᱟᱹᱧ ᱢᱟᱱᱮ ᱛᱮᱭᱟᱨ ᱞᱮᱜᱟᱣᱟᱠᱟᱫᱼᱟ ᱚᱱᱟ ᱨᱮᱭᱟᱜ ᱠᱟᱨᱚᱱ ᱫᱚ ᱦᱩᱭᱩᱜ ᱠᱟᱱᱟ ᱡᱮ ᱤᱧᱟᱹᱜ ᱢᱟᱱᱮ ᱯᱟᱲᱦᱟᱣ ᱞᱟᱹᱜᱤᱫ ᱤᱧ ᱛᱷᱚᱲᱟᱜᱟᱱ ᱵᱮᱥᱛᱚᱧᱚᱜᱚᱜ ᱠᱟᱹᱱᱟᱹᱧ ᱟᱨ ᱚᱱᱟ ᱠᱷᱟᱹᱛᱤᱨᱛᱮ ᱥᱠᱩᱞ ᱦᱚᱸ ᱪᱟᱞᱟᱜ ᱦᱩᱭᱩᱜᱠᱟᱱ ᱛᱤᱧᱟᱹ ᱛᱟᱨᱯᱚᱨ ᱟᱨᱦᱚᱸ ᱯᱨᱟᱭᱵᱷᱮᱴᱠᱚ ᱢᱮᱱᱟᱜ ᱛᱤᱧᱟᱹ ᱚᱱᱟ ᱯᱨᱭᱟᱵᱷᱮᱴᱤᱧ ᱪᱟᱞᱟᱜ ᱠᱟᱱᱟ ᱟᱨ ᱚᱱᱟ ᱠᱷᱟᱹᱛᱤᱨᱛᱮ ᱟᱨᱦᱚᱸ ᱮᱴᱟᱜ ᱮᱴᱟᱜ ᱠᱟᱹᱢᱤ ᱚᱱᱟᱠᱚ ᱥᱟᱶᱛᱮ ᱡᱮ ᱱᱤᱭᱟᱹ ᱡᱮ ᱢᱟᱱᱮ ᱟᱱᱟᱴ ᱨᱮᱥᱤᱯᱤ ᱚᱱᱟᱫᱚ ᱵᱟᱝ ᱦᱩᱭ ᱫᱟᱲᱮᱜᱠᱟᱱ ᱛᱤᱧ ᱛᱮᱦᱮᱱᱚᱜᱼᱟ ᱟᱫᱚ ᱚᱱᱟ ᱠᱷᱟᱹᱛᱤᱨᱛᱮ ᱡᱮ ᱤᱧ ᱢᱟᱱᱮ ᱱᱤᱭᱟᱹᱡᱮᱧ ᱠᱚᱨᱟᱣᱟ ᱢᱟᱱᱮ ᱱᱤᱭᱟᱹ ᱨᱮᱥᱤᱯᱤ ᱡᱮᱧ ᱠᱚᱨᱟᱣᱟ ᱛᱳ ᱚᱱᱟ ᱨᱮᱭᱟᱜ ᱥᱚᱢᱚᱭ ᱵᱟᱹᱧ ᱧᱟᱢᱮᱫᱟ ᱛᱳ ᱚᱱᱟ ᱠᱷᱟᱹᱛᱤᱨᱛᱮ ᱤᱧ ᱱᱤᱭᱟᱹ ᱠᱚᱨᱟᱣᱦᱚᱸ ᱵᱟᱹᱧ ᱠᱚᱨᱟᱣ ᱫᱟᱲᱮᱭᱟᱠᱟᱫᱼᱟ ᱟᱨ ᱱᱤᱛᱚᱝᱦᱚᱸ ᱢᱟᱱᱮ ᱤᱧ ᱪᱮᱥᱴᱟᱦᱚᱸ ᱵᱟᱹᱱᱩᱜᱼᱟ ᱟᱫᱚ ᱤᱧ ᱢᱟᱱᱮᱧ ᱞᱟᱹᱭᱫᱟ ᱡᱮ ᱥᱟᱢᱱᱮ ᱡᱩᱫᱤ ᱠᱚᱠᱷᱚᱱᱳ ᱢᱟᱱᱮ ᱞᱟᱦᱟᱨᱮ ᱪᱟᱞᱟᱣ ᱠᱟᱛᱮᱫ ᱡᱩᱫᱤ ᱠᱚᱠᱷᱚᱱᱳ ᱯᱷᱟᱠᱟ ᱦᱩᱭᱩᱜ ᱠᱷᱟᱱ ᱛᱟᱦᱚᱞᱮ ᱱᱤᱥᱪᱚᱭ ᱡᱮ ᱱᱤᱭᱟᱹ ᱚᱱᱟᱴ ᱨᱮᱥᱤᱯᱤ ᱤᱧ ᱛᱮᱭᱟᱨ ᱞᱮᱜᱟᱭᱟ ᱢᱟᱱᱮ ᱪᱮᱫ ᱞᱮᱠᱟ ᱤᱧᱟᱹᱜ ᱢᱟᱱᱮ ᱵᱟᱰᱟᱭ ᱵᱩᱡᱷ ᱤᱧ ᱚᱱᱟ ᱡᱟᱹᱨᱩᱲ ᱠᱟᱛᱮᱫ ᱚᱱᱟᱦᱚᱸᱧ ᱪᱮᱥᱴᱟ ᱞᱮᱜᱟᱭ ᱜᱮᱭᱟ ᱡᱮ ᱚᱱᱟ ᱪᱮᱫᱞᱮᱠᱟ ᱤᱧᱤᱧ ᱫᱟᱲᱮᱭᱟᱜᱼᱟ ᱤᱧᱟᱹᱜ ᱢᱟᱱᱮ ᱮᱠᱥᱯᱤᱨᱤᱭᱮᱱᱥᱫᱚ ᱪᱮᱫᱞᱮᱠᱟ ᱤᱧ ᱚᱱᱟᱧ ᱡᱟᱹᱨᱩᱲ ᱤᱧ ᱢᱤᱫᱼᱫᱷᱟᱣᱤᱧ ᱠᱚᱞᱯᱚᱱᱟ ᱞᱮᱜᱟᱭᱟᱦᱟᱸᱜ